ᱟᱞᱮ ᱱᱚᱣᱟ ᱢᱟᱞᱫᱟ ᱰᱤᱥᱴᱤᱠ ᱨᱮᱫᱚ ᱮᱹᱥ ᱴᱤ ᱟᱨ ᱮᱹᱥ ᱥᱤ ᱢᱮᱱᱟᱜ ᱞᱮᱭᱟ ᱮᱹᱥ ᱴᱤ ᱢᱚᱫᱽᱫᱷᱮ ᱨᱮᱫᱚ ᱥᱟᱱᱛᱟᱲ ᱟᱨ ᱮᱹᱥ ᱥᱤ ᱢᱚᱫᱽᱫᱷᱮ ᱨᱮᱫᱚ ᱠᱚ ᱯᱟᱲᱟᱜᱼᱟ ᱢᱩᱥᱞᱟᱹ ᱵᱟᱝᱟᱞᱤ ᱛᱚ ᱟᱞᱮ ᱱᱚᱣᱟ ᱥᱟᱱᱛᱟᱲ ᱨᱮᱱᱟᱜ ᱯᱚᱨᱚᱵᱽ ᱫᱚ ᱦᱩᱭᱟ ᱠᱟᱱᱟ ᱦᱩᱭᱩᱜ ᱠᱟᱱᱟ ᱥᱚᱨᱦᱟᱭ ᱵᱟᱦᱟ ᱟᱨ ᱢᱩᱥᱞᱟᱹᱣᱟᱜ ᱫᱚ ᱯᱚᱨᱚᱵᱽ ᱫᱚ ᱦᱩᱭᱩᱜ ᱠᱟᱱᱟ ᱤᱫ ᱟᱨ ᱵᱟᱝᱟᱞᱤᱭᱟᱜ ᱫᱚ ᱫᱩᱨᱜᱟ ᱯᱩᱡᱟ ᱠᱟᱹᱞᱤ ᱯᱩᱡᱟ ᱟᱨᱠᱤ ᱱᱤᱭᱟᱹ ᱠᱚᱜᱮ